ᱦᱮᱞᱳ ᱦᱮᱞᱳ ᱦᱮᱸ ᱟᱢ ᱫᱚ ᱚᱠᱭᱮᱢ ᱞᱟᱹᱭᱫᱟ ᱟᱪᱪᱷᱟ ᱞᱟᱹᱭ ᱢᱮ ᱦᱳᱭ ᱛᱟᱦᱚᱞᱮ ᱜᱚᱢᱠᱮ ᱵᱷᱟᱹᱜᱤᱜᱮ ᱱᱚᱰᱮ ᱛᱟᱦᱮᱱ ᱨᱮᱱᱟᱜ ᱡᱚᱢ ᱧᱩ ᱢᱮᱱᱟᱜᱼᱟ ᱟᱨ ᱟᱥᱟ ᱡᱟᱣᱟ ᱦᱚᱸ ᱢᱮᱱᱟᱜ ᱠᱚᱣᱟ ᱥᱩᱨ ᱠᱚᱨᱮᱱ ᱥᱟᱺᱜᱤᱧ ᱠᱚᱨᱮᱱ ᱫᱚ ᱟᱥᱟ ᱡᱟᱣᱟ ᱫᱚ ᱵᱟᱠᱚ ᱫᱟᱲᱮᱭᱟᱜᱼᱟ ᱚᱱᱟ ᱞᱟᱹᱜᱤᱫ ᱱᱚᱰᱮ ᱛᱟᱦᱮᱱ ᱨᱮᱱᱟᱜ ᱵᱮᱵᱚᱥᱛᱷᱟ ᱦᱚᱸ ᱢᱮᱱᱟᱜᱼᱟ ᱛᱟᱦᱮᱱ ᱡᱚᱢ ᱧᱩ ᱦᱮᱸ ᱦᱮᱸ ᱦᱮᱸ ᱦᱮᱸ ᱱᱚᱰᱮ ᱫᱚ ᱢᱟᱱᱮ ᱟᱴᱷᱨᱳ ᱵᱚᱪᱷᱚᱨ ᱠᱷᱚᱱ ᱪᱮᱛᱟᱱ ᱨᱮᱱᱞᱮ ᱦᱟᱛᱟᱣ ᱠᱚᱣᱟ ᱟᱴᱷᱨᱳ ᱵᱚᱪᱷᱚᱨ ᱦᱩᱭ ᱠᱟᱱ ᱛᱟᱱᱵᱮᱱᱟᱛᱚ ᱟᱪᱪᱷᱟ ᱵᱷᱳᱴᱟᱨ ᱠᱟᱨᱰ ᱞᱟᱜᱟᱜᱼᱟ ᱢᱤᱫ ᱠᱚᱯᱤ ᱯᱷᱳᱴᱳ ᱞᱟᱜᱟᱜᱼᱟ ᱟᱨ ᱟᱫᱷᱟᱨ ᱠᱟᱨᱰ ᱞᱟᱜᱟᱜᱼᱟ ᱦᱮᱸ ᱵᱷᱚᱨᱛᱤ ᱛᱮᱫᱚ ᱟᱨ ᱯᱚᱨᱤᱪᱚᱭ ᱢᱟᱥᱮ ᱢᱟᱥᱮ ᱯᱟᱸᱪ ᱦᱟᱡᱟᱨ ᱠᱟᱛᱮᱜ ᱦᱮᱸ ᱯᱟᱸᱪ ᱦᱟᱡᱟᱨ ᱦᱮᱸ ᱦᱮᱸ ᱟᱪᱪᱷᱟ ᱩᱱᱤᱫᱚ ᱫᱩ ᱦᱟᱡᱟᱨ ᱮᱠᱩᱥ ᱯᱳᱭᱞᱳ ᱥᱮᱜ ᱦᱮᱡ ᱱᱚᱰᱮ ᱵᱷᱚᱨᱛᱤ ᱞᱮᱱᱟᱭ ᱱᱚᱰᱮ ᱦᱚᱥᱴᱮᱞᱨᱮ ᱛᱟᱦᱮᱱ ᱠᱟᱱ ᱛᱟᱦᱮᱜᱼᱮ ᱱᱚᱰᱮ ᱛᱟᱦᱮ ᱠᱟᱛᱮᱜ ᱜᱮ ᱥᱮᱛᱟᱜ ᱟᱹᱭᱩᱵᱽ ᱢᱟᱱᱮ ᱟᱹᱰᱤᱜᱮ ᱯᱚᱨᱤᱥᱚᱨᱚᱢ ᱠᱟᱫᱟᱭ ᱟᱹᱰᱤ ᱡᱳᱨ ᱟᱨ ᱱᱚᱰᱮᱜᱮ ᱛᱟᱦᱮ ᱠᱟᱛᱮᱜ ᱜᱮ ᱢᱟᱱᱮ ᱟᱹᱰᱤ ᱡᱳᱨ ᱢᱟᱱᱮ ᱥᱮᱛᱟᱜ ᱟᱹᱭᱩᱵᱽ ᱥᱚᱵ ᱥᱚᱢᱚᱭ ᱩᱱᱤ ᱠᱟᱹᱢᱤ ᱱᱤᱭᱮ ᱵᱮᱥᱛᱚᱭ ᱛᱟᱦᱮᱱ ᱠᱟᱱ ᱛᱟᱦᱮᱜ ᱟᱨ ᱱᱤᱛᱚᱜ ᱚᱱᱠᱟ ᱠᱟᱛᱮᱜ ᱜᱮ ᱱᱤᱛᱚᱜ ᱩᱱᱤ ᱵᱷᱟᱞᱮ ᱠᱷᱮᱞᱳᱣᱟᱲ ᱮ ᱵᱮᱱᱟᱣ ᱠᱟᱱᱟ ᱦᱮᱸ ᱦᱮᱸ ᱦᱮᱸ ᱵᱟ ᱱᱚᱰᱮᱵᱮᱱ ᱛᱟᱦᱮ ᱱᱟᱥᱮ ᱟᱥᱟ ᱡᱟᱣᱟ ᱭᱟᱵᱮᱱ ᱦᱮᱸ ᱛᱚ ᱴᱷᱤᱠ ᱜᱮᱭᱟ ᱦᱮᱸ ᱦᱤᱡᱩᱜ ᱵᱮᱱ ᱟᱨ ᱚᱱᱟ ᱰᱚᱠᱳᱢᱮᱱᱴᱥ ᱠᱚ ᱞᱟᱹᱭ ᱠᱮᱫᱟᱧ ᱚᱱᱟᱠᱚ ᱞᱟᱜᱟᱜᱼᱟ ᱦᱮᱸ ᱦᱮᱸ ᱟᱨ ᱯᱷᱳᱴᱳ ᱢᱤᱫ ᱠᱚᱯᱤ ᱞᱟᱜᱟᱜᱼᱟ ᱟᱨ ᱱᱚᱰᱮᱜᱮ ᱵᱚᱞ ᱠᱚᱫᱚ ᱱᱚᱰᱮ ᱠᱷᱚᱱ ᱜᱮ ᱵᱩᱴ ᱠᱚ ᱡᱚᱛᱚ ᱠᱤᱪᱷᱩᱜᱮ ᱧᱟᱢᱚᱜᱼᱟ ᱦᱮᱸ ᱦᱮᱸ ᱴᱷᱤᱠ ᱜᱮᱭᱟ ᱯᱷᱳᱱ ᱤᱧ ᱵᱮᱱ ᱦᱟᱜ ᱦᱮᱸ